ᱤᱛᱩᱱ ᱟᱥᱲᱟ ᱛᱟᱭᱚᱢ ᱴᱤᱭᱩᱥᱚᱱ ᱥᱮ ᱯᱨᱟᱭᱵᱷᱮᱴ ᱱᱚᱣᱟ ᱤᱫᱤ ᱠᱟᱛᱮᱫ ᱢᱮᱱ ᱞᱮᱠᱷᱟᱱ ᱱᱚᱣᱟ ᱫᱚ ᱢᱤᱫ ᱱᱟᱯᱟᱭ ᱯᱟᱱᱛᱷᱟ ᱠᱟᱱ ᱜᱮᱭᱟ ᱫᱤᱱᱟᱹᱢᱟᱱ ᱤᱛᱩᱱ ᱟᱥᱲᱟᱨᱮ ᱯᱟᱲᱦᱟᱣ ᱮᱱᱟ ᱛᱟᱨᱟᱥᱤᱧ ᱵᱮᱲᱟ ᱠᱟᱹᱡ ᱮ ᱠᱷᱮᱞᱳᱰ ᱠᱮᱫᱟ ᱡᱤᱨᱟᱹᱣ ᱮᱱᱟᱭ ᱤᱱᱟᱹ ᱛᱟᱭᱚᱢ ᱴᱤᱭᱩᱥᱮᱱ ᱥᱮ ᱯᱨᱟᱭᱵᱷᱮᱴ ᱛᱮ ᱪᱟᱞᱟᱜᱼᱟ ᱛᱟᱦᱞᱮ ᱪᱮᱫ ᱞᱮᱠᱟ ᱢᱤᱫᱴᱟᱱ ᱞᱮᱛᱟᱲ ᱛᱟᱦᱮᱸᱭᱮᱱᱟ ᱤᱛᱩᱱ ᱟᱥᱲᱟᱨᱮ ᱡᱟᱦᱟᱸᱭ ᱯᱟᱲᱦᱟᱣ ᱮᱱᱟ ᱚᱱᱟ ᱨᱤᱵᱷᱟᱭᱤᱪ ᱞᱮᱠᱟᱛᱮ ᱴᱤᱭᱩᱥᱚᱱ ᱨᱮ ᱟᱨᱦᱚᱸ ᱜᱟᱭᱤᱰᱮ ᱧᱟᱢ ᱮᱫᱟ ᱛᱟᱦᱞᱮ ᱤᱛᱩᱱ ᱟᱥᱲᱟ ᱨᱮᱫᱚ ᱟᱹᱛᱷᱟᱹᱱ ᱜᱤᱫᱽᱨᱟᱹ ᱟᱛᱮᱫ ᱢᱤᱫᱴᱟᱱ ᱥᱮᱪᱮᱫ ᱦᱩᱭᱩᱜᱼᱟ ᱟᱨ ᱴᱤᱭᱩᱥᱚᱱ ᱨᱮᱫᱚ ᱚᱱᱟ ᱠᱷᱚᱱ ᱫᱚ ᱠᱟᱹᱡ ᱠᱚᱢ ᱜᱤᱫᱽᱨᱟᱹ ᱟᱛᱮᱫ ᱦᱚᱸ ᱥᱮᱪᱮᱫ ᱦᱩᱭᱩᱜᱼᱟ ᱟᱫᱚ ᱴᱤᱭᱩᱥᱚᱱ ᱠᱷᱚᱱᱟᱜ ᱡᱳᱫᱤᱭᱳ ᱯᱨᱟᱫᱷᱟᱱᱱᱚ ᱫᱚ ᱤᱛᱩᱱ ᱟᱥᱲᱟ ᱜᱮ ᱵᱮᱥᱤᱭᱟ ᱮᱱ ᱨᱮᱦᱚᱸ ᱚᱞᱚᱜ ᱯᱚᱲᱦᱚᱱ ᱯᱟᱱᱛᱷᱟ ᱨᱮᱫᱚ ᱴᱤᱭᱩᱥᱮᱱ ᱥᱮ ᱯᱨᱟᱭᱵᱷᱮᱴ ᱦᱚᱸ ᱟᱹᱰᱤ ᱵᱩᱜᱤᱭᱟ ᱟᱫᱚ ᱱᱚᱣᱟ ᱠᱚᱫᱚ ᱥᱟᱱᱟᱢ ᱦᱚᱲ ᱠᱚᱫᱚ ᱵᱟᱝ ᱠᱚ ᱫᱟᱲᱮᱭᱟᱜ ᱨᱮᱦᱚᱸ ᱤᱠᱷᱟᱹᱱ ᱟᱯᱱᱟᱨ ᱛᱮᱦᱚᱸ ᱟᱹᱭᱩᱵ ᱵᱮᱲᱟ ᱫᱚ ᱯᱟᱲᱦᱟᱣ ᱞᱮᱠᱷᱟᱱ ᱢᱤᱫᱴᱟᱱ ᱨᱤᱵᱷᱟᱭᱤᱪ ᱥᱮ ᱱᱚᱣᱟ ᱫᱚ ᱞᱮᱛᱟᱲ ᱜᱮ ᱛᱟᱦᱮᱸᱱᱟ ᱛᱟᱦᱞᱮ ᱱᱚᱣᱟ ᱨᱮᱭᱟᱜ ᱥᱮᱪᱮᱫ ᱦᱚᱨᱟ ᱨᱮᱱᱟᱜ ᱯᱟᱱᱛᱷᱟ ᱦᱚᱸ ᱟᱹᱰᱤ ᱞᱟᱯᱷᱟᱝ ᱴᱷᱟᱶ ᱥᱮᱫ ᱪᱟᱞᱟᱜᱼᱟ